ᱯᱩᱨᱩᱞᱤᱭᱟᱹ ᱡᱮᱞᱟᱨᱮᱱᱟᱜ ᱟᱡᱳᱫᱤᱭᱟᱹ ᱵᱩᱨᱩᱨᱮ ᱡᱟᱦᱟᱸ ᱯᱚᱨᱡᱚᱱᱴᱚᱱ ᱠᱮᱱᱫᱨᱚ ᱢᱟᱱᱟᱜ ᱠᱟᱫ ᱟ ᱱᱚᱣᱟ ᱯᱚᱨᱡᱚᱴᱚᱱ ᱠᱮᱱᱫᱨᱚ ᱞᱮᱠᱟᱛᱮ ᱡᱟᱦᱟᱸ ᱥᱯᱚᱴ ᱠᱚ ᱢᱮᱱᱟᱜ ᱠᱟᱫᱟ ᱧᱮᱧᱮᱞ ᱞᱮᱠᱟᱱ ᱡᱟᱦᱟᱸ ᱡᱟᱭᱜᱟ ᱠᱚ ᱢᱮᱱᱟᱜ ᱠᱟᱫᱟ ᱥᱮ ᱛᱟᱦᱮᱱ ᱨᱮᱱᱟᱜ ᱡᱟᱦᱟᱸ ᱴᱷᱟᱶ ᱠᱚ ᱢᱮᱱᱟᱜ ᱠᱟᱜᱼᱟ ᱨᱤᱥᱚᱴ ᱠᱚ ᱢᱮᱱᱟᱜ ᱠᱟᱫ ᱟ ᱛᱚ ᱱᱚᱣᱟ ᱠᱚᱨᱮ ᱴᱩᱨᱤᱥᱴ ᱟᱠᱚᱣᱟᱜ ᱯᱨᱚᱭᱳᱡᱚᱱᱤᱭᱚ ᱵᱮᱵᱚᱦᱨᱤᱛᱚ ᱯᱞᱟᱥᱴᱤᱠ ᱡᱚᱛᱨᱚᱛᱚᱛᱨᱚ ᱡᱟᱦᱟᱢᱟᱱ ᱛᱟᱦᱟᱸ ᱠᱚ ᱜᱤᱰᱤᱠᱟᱜ ᱠᱟᱱᱟ ᱛᱟᱨᱯᱷᱚᱞᱮ ᱱᱚᱣᱟ ᱯᱞᱟᱥᱴᱤᱠ ᱫᱚ ᱮᱢᱚᱱ ᱢᱤᱫᱴᱟᱝ ᱡᱤᱱᱤᱥ ᱠᱟᱱᱟ ᱡᱟᱦᱟᱸ ᱫᱚ ᱟᱹᱰᱤ ᱫᱤᱱ ᱫᱷᱳᱨᱮ ᱱᱚᱣᱟ ᱫᱚ ᱵᱟᱝ ᱱᱚᱥᱴᱚᱜᱼᱟ ᱦᱟᱥᱟ ᱨᱮᱱᱟᱜ ᱮ ᱠᱷᱚᱛᱤᱭᱟ ᱯᱚᱨᱤᱵᱮᱥᱮ ᱠᱷᱚᱛᱤᱭᱟ ᱛᱚ ᱱᱚᱣᱟ ᱞᱮᱠᱟᱛᱮ ᱡᱟᱦᱟᱸ ᱨᱤᱥᱚᱴ ᱠᱚᱨᱮ ᱱᱩᱠᱩ ᱠᱚ ᱛᱟᱦᱮᱱ ᱠᱟᱱᱟ ᱚᱱᱟ ᱨᱤᱥᱚᱴᱨᱮᱱ ᱢᱟᱞᱤᱠ ᱠᱚᱣᱟᱜ ᱫᱟᱭᱤᱛᱛᱚ ᱱᱚᱣᱟ ᱯᱞᱟᱥᱴᱤᱠ ᱱᱚᱣᱟ ᱵᱳᱛᱳᱞ ᱡᱟᱦᱟᱸ ᱟᱵᱚᱨᱡᱚᱱᱟ ᱠᱚ ᱥᱤᱨᱡᱟᱣ ᱮᱫᱟ ᱱᱚᱣᱟ ᱟᱵᱚᱨᱡᱚᱱᱟ ᱠᱚ ᱯᱚᱨᱤᱥᱠᱟᱨ ᱨᱮᱱᱟᱜ ᱫᱟᱭᱤᱛᱛᱚ ᱛᱟᱦᱮᱱ ᱛᱟᱠᱚᱣᱟ ᱟᱨ ᱡᱟᱦᱟᱸ ᱥᱯᱚᱴ ᱠᱚᱨᱮ ᱱᱩᱠᱩ ᱱᱚᱝᱠᱟᱱᱟᱜ ᱡᱤᱱᱤᱥ ᱯᱞᱟᱥᱴᱤᱠ ᱵᱟ ᱵᱳᱛᱳᱞ ᱯᱞᱟᱥᱴᱤᱠ ᱵᱳᱛᱳᱞ ᱡᱟᱦᱟᱸ ᱠᱚ ᱵᱮᱵᱟᱨᱮᱫᱼᱟ ᱱᱚᱣᱟ ᱠᱚ ᱡᱟᱦᱟᱠᱚ ᱜᱤᱰᱤ ᱠᱟᱜ ᱠᱟᱱᱟ ᱱᱚᱣᱟ ᱠᱚ ᱚᱱᱟ ᱥᱯᱚᱴ ᱨᱮᱱ ᱡᱟᱦᱟᱭ ᱠᱚ ᱫᱮᱠᱵᱷᱟᱞ ᱨᱮᱠᱚ ᱛᱟᱦᱮᱱ ᱠᱟᱱᱟ ᱱᱩᱠᱩ ᱠᱚᱣᱟᱜ ᱱᱚᱣᱟ ᱥᱟᱯᱷᱟ ᱫᱚᱦᱚ ᱨᱮᱱᱟᱜ ᱥᱮ ᱱᱚᱣᱟᱯᱚᱨᱤᱵᱮᱥ ᱱᱟᱯᱟᱭ ᱫᱚᱦᱚ ᱨᱮᱱᱟᱜ ᱫᱟᱭᱵᱷᱟᱨ ᱦᱚᱸ ᱦᱟᱛᱟᱣ ᱦᱩᱭᱩᱜ ᱛᱟᱠᱚᱣᱟ